ᱟᱞᱮ ᱵᱤᱨᱵᱷᱩᱢ ᱡᱮᱞᱟ ᱨᱮᱭᱟᱜ ᱧᱩᱛᱩᱢᱟᱱ ᱴᱷᱟᱶ ᱫᱚ ᱦᱩᱭᱩᱜ ᱠᱟᱱᱟ ᱵᱳᱞᱯᱩᱨ ᱥᱟᱱᱛᱤᱱᱤᱠᱮᱛᱚᱱ ᱱᱚᱰᱮ ᱜᱮ ᱱᱚᱰᱮ ᱫᱚ ᱡᱚᱛᱚ ᱦᱚᱲ ᱠᱚ ᱩᱯᱨᱩᱢᱟ ᱟᱨ ᱫᱟᱬᱟᱱ ᱠᱚ ᱦᱤᱡᱩᱜᱼᱟ